ᱵᱷᱟᱨᱚᱛ ᱫᱤᱥᱚᱢ ᱫᱚ ᱯᱷᱩᱨᱜᱟᱹᱞ ᱫᱤᱥᱚᱢ ᱠᱟᱱᱟ ᱟᱨ ᱵᱷᱟᱨᱚᱛ ᱫᱤᱥᱚᱢ ᱨᱮᱫᱚ ᱟᱹᱰᱤ ᱱᱟᱯᱟᱭ ᱵᱮᱵᱚᱥᱛᱷᱟ ᱢᱮᱱᱟᱜᱼᱟ ᱟᱵᱚ ᱵᱷᱟᱨᱚᱛ ᱫᱤᱥᱚᱢ ᱨᱮᱜᱮ ᱜᱟᱱ ᱠᱚ ᱜᱟᱱᱟᱜ ᱠᱟᱱᱟ ᱟᱨ ᱮᱴᱟᱜ ᱫᱤᱥᱚᱢ ᱫᱚ ᱩᱱᱟᱹᱜ ᱩᱱᱱᱚᱛᱤ ᱵᱟᱹᱪᱩᱜᱼᱟ ᱟᱨ ᱟᱫᱚᱢ ᱟᱫᱚᱢ ᱫᱤᱥᱚᱢ ᱨᱮᱫᱚ ᱨᱟᱱ ᱦᱚᱸᱵᱚᱱ ᱠᱚᱢ ᱛᱟᱦᱮᱱᱟ ᱟᱨ ᱟᱵᱚ ᱫᱚ ᱮᱱᱮᱡ ᱥᱮᱨᱮᱧ ᱵᱚᱸᱜᱟᱼᱵᱩᱨᱩ ᱡᱚᱛᱚ ᱜᱮᱵᱚᱱ ᱦᱤᱲᱤᱧᱮᱫᱟ ᱟᱵᱚ ᱦᱟᱯᱲᱟᱢ ᱠᱚ ᱥᱟᱶ ᱫᱩᱲᱩᱵ ᱯᱟᱱᱛᱮ ᱠᱟᱛᱮᱫ ᱮᱱᱮᱡ ᱥᱮᱨᱮᱧ ᱵᱚᱸᱜᱟᱼᱵᱩᱨᱩ ᱨᱮᱱᱟᱜ ᱞᱟᱹᱠᱛᱤ ᱠᱟᱱ ᱛᱟᱵᱚᱱᱟ